ᱥᱟᱛᱮᱭ ᱯᱳᱥ ᱫᱚ ᱥᱟᱱᱛᱤᱱᱤᱠᱮᱛᱚᱱ ᱢᱮᱞᱟ ᱮᱠᱞᱟ ᱵᱟᱹᱭᱥᱟᱹᱠᱷ ᱫᱚ ᱵᱚᱨᱞᱚᱝ ᱯᱟᱛᱟ ᱛᱤᱨᱤᱥᱮ ᱡᱩᱱ ᱫᱚ ᱦᱩᱞ ᱢᱟᱦᱟ ᱯᱷᱟᱨᱥᱴ ᱡᱟᱱᱩᱣᱟᱨᱤ ᱫᱚ ᱱᱟᱣᱟ ᱵᱚᱪᱷᱚᱨ ᱠᱟᱱᱟ ᱤᱝᱨᱮᱡᱤ ᱢᱟᱥ ᱛᱮ ᱟᱨ ᱮᱠᱛᱨᱤᱥᱮ ᱪᱳᱭᱛᱨᱚ ᱫᱚ ᱠᱚᱝᱠᱟᱞᱤ ᱦᱩᱭᱩᱜᱼᱟ